ᱤᱧᱟᱹᱜ ᱡᱮᱨᱮᱲ ᱯᱚᱛᱟᱣ ᱟᱠᱟᱱᱟ ᱯᱤᱝᱠ ᱠᱟᱞᱟᱨ ᱟᱹᱰᱤ ᱯᱷᱮᱵᱟᱨᱮᱴ ᱠᱟᱱᱟ ᱛᱤᱧ ᱤᱧ ᱵᱟᱦᱟ ᱠᱚ ᱢᱚᱨ ᱠᱚ ᱤᱭᱟᱹ ᱠᱚ ᱟᱹᱰᱤ ᱱᱟᱯᱟᱭ ᱜᱮ ᱟᱹᱰᱤ ᱪᱮᱨᱦᱟ ᱜᱤᱧ ᱵᱩᱡᱷᱟᱹᱣᱟ ᱤᱧ ᱧᱮᱞ ᱛᱮ ᱦᱚᱲ ᱠᱚ ᱵᱮᱱᱟᱣ ᱥᱟᱱᱟ ᱠᱚᱣᱟ ᱤᱧ ᱡᱟᱦᱟᱧ ᱠᱚᱨᱟᱣ ᱮᱫᱟ ᱚᱱᱟ ᱠᱚ ᱢᱚᱡᱽ ᱜᱮ ᱵᱩᱡᱷᱟᱹᱣᱟᱧ ᱟᱨ ᱦᱚᱲ ᱠᱚ ᱞᱟᱹᱭ ᱵᱟᱲᱟ ᱧᱚᱜ ᱟᱠᱚᱣᱟᱹᱧ ᱡᱮ ᱟᱯᱮ ᱦᱚᱸ ᱱᱚᱠᱟ ᱠᱚᱨᱟᱣ ᱤᱧ ᱯᱮ ᱤᱧ ᱠᱚ ᱠᱩᱞᱤᱭ ᱵᱟᱲᱟᱭ ᱧᱟᱢᱟ ᱤᱧ ᱵᱟᱦᱟ ᱠᱚ ᱡᱟᱦᱟᱸ ᱜᱮ ᱵᱮᱥ ᱛᱮ ᱟᱨ ᱦᱩᱭᱩᱜ ᱠᱟᱱᱟ ᱡᱷᱟᱞᱚᱨ ᱠᱚ ᱚᱲᱟᱜ ᱨᱮᱛᱮᱧ ᱡᱟᱦᱟᱸ ᱞᱮᱠᱟᱧ ᱥᱟᱡᱟᱣᱟ ᱚᱱᱟ ᱠᱚ ᱟᱹᱰᱤ ᱤᱭᱟᱹ ᱫᱷᱟᱨᱟ ᱵᱮᱥᱜᱤᱧ ᱵᱩᱡᱷᱟᱹᱣᱟᱧ ᱥᱟᱡᱟᱣ ᱠᱚ ᱚᱲᱟᱜ ᱫᱩᱣᱟᱹᱨ ᱠᱚᱛᱮ ᱡᱮ ᱡᱟᱦᱟᱱᱟᱜ ᱠᱚᱜᱮ ᱟᱨ ᱦᱩᱭᱩᱜ ᱠᱟᱱᱟ ᱠᱟᱞᱟᱨ ᱨᱮᱫᱚ ᱟᱹᱰᱤ ᱰᱷᱮᱹᱨ ᱠᱟᱞᱟᱨ ᱦᱩᱭᱩᱜ ᱠᱟᱱᱟ ᱪᱚᱭᱮᱥ ᱠᱚ ᱡᱟᱦᱟᱱᱟᱜ ᱠᱚ